ᱪᱤᱱᱤ ᱨᱮᱱᱟᱜ ᱫᱚ ᱡᱷᱤᱞᱯᱤ ᱞᱮ ᱵᱟᱱᱟᱣ ᱛᱟᱦᱮᱱᱟ ᱦᱮᱲᱮᱢ ᱜᱮ ᱥᱤᱵᱤᱞ ᱛᱟᱦᱮᱱᱟ ᱟᱨ ᱨᱚᱥᱜᱚᱞᱞᱟ ᱞᱮ ᱵᱟᱱᱟᱣ ᱛᱟᱦᱮᱱᱟ ᱵᱮᱥᱚᱱ ᱨᱮᱱᱟᱜ ᱞᱟᱹᱰᱩ ᱞᱮ ᱵᱟᱱᱟᱣ ᱛᱟᱦᱮᱱᱟ ᱪᱤᱱᱤ ᱨᱮᱱᱟᱜ ᱜᱮ ᱟᱨ ᱪᱤᱱᱤ ᱨᱮᱱᱟᱜ ᱜᱮ ᱵᱟᱫᱟᱢ ᱨᱮᱱᱟᱜ ᱞᱟᱹᱰᱩ ᱵᱮᱱᱟᱜ ᱛᱟᱦᱮᱱᱟ ᱠᱷᱟᱹᱡᱟᱹᱲᱤ ᱨᱮᱱᱟᱜ ᱜᱩᱲ ᱨᱮᱱᱟᱜ ᱞᱟᱹᱰᱩ ᱵᱮᱱᱟᱜ ᱛᱟᱦᱮᱱᱟ ᱟᱨ ᱫᱚᱢᱮ ᱜᱮ ᱥᱤᱵᱤᱞ ᱛᱟᱦᱮᱱᱟ ᱡᱚᱢ ᱞᱮᱠᱷᱟᱱ ᱫᱚ